ᱤᱧ ᱯᱚᱛᱚᱵ ᱢᱩᱨᱟᱹᱭ ᱛᱤᱧ ᱥᱮᱱ ᱟᱠᱟᱱ ᱜᱮᱭᱟ ᱢᱮᱱᱠᱷᱟᱱ ᱟᱞᱮ ᱚᱲᱟᱜ ᱨᱮ ᱤᱧᱟᱹᱜ ᱱᱤᱡᱚ ᱯᱚᱛᱚᱵᱽ ᱢᱩᱨᱟᱹᱭ ᱫᱚ ᱵᱟᱹᱱᱩᱜ ᱟᱱᱟ ᱤᱧ ᱡᱟᱦᱟᱸ ᱯᱚᱛᱚᱵ ᱢᱩᱨᱟᱹᱭ ᱤᱧ ᱥᱮᱱ ᱟᱠᱟᱱᱟ ᱚᱸᱰᱮ ᱫᱚ ᱠᱚᱞᱮᱡ ᱨᱮᱱᱟᱜ ᱯᱚᱛᱚᱵ ᱢᱩᱨᱟᱹᱭ ᱤᱧ ᱥᱮᱱ ᱟᱠᱟᱱᱟ ᱪᱮᱫᱟᱜ ᱥᱮ ᱤᱧ ᱫᱚ ᱚᱰᱮᱸᱜᱤᱧ ᱚᱞᱚᱜ ᱠᱟᱱᱟ ᱚᱰᱮᱸ ᱫᱚ ᱱᱚᱜᱼᱚ ᱱᱚᱝᱠᱟ ᱯᱚᱛᱚᱵᱽ ᱢᱩᱨᱟᱹᱭ ᱵᱚᱞᱚᱱ ᱡᱚᱦᱚᱜ ᱵᱟᱭᱨᱮ ᱨᱮ ᱢᱤᱫᱴᱮᱱ ᱚᱲᱟᱜ ᱢᱮᱱᱟᱜᱼᱟ ᱚᱱᱟ ᱚᱲᱟᱜ ᱨᱮᱜᱮ ᱵᱮᱜ ᱠᱚᱫᱚ ᱫᱚᱦᱚᱭ ᱦᱩᱭᱩᱜᱼᱟ ᱤᱱᱟᱹ ᱠᱟᱛᱮᱫ ᱚᱰᱮᱸ ᱢᱚᱦᱟᱥᱚᱭ ᱢᱮᱱ ᱠᱟᱛᱮᱫ ᱯᱚᱛᱚᱵ ᱢᱩᱨᱟᱹᱭ ᱵᱚᱞᱚᱱ ᱦᱩᱭᱩᱜᱼᱟ ᱩᱱᱤ ᱢᱚᱦᱟᱥᱚᱭ ᱴᱷᱮᱱ ᱜᱮ ᱢᱤᱫᱴᱟᱱ ᱠᱷᱟᱛᱟ ᱟᱨ ᱠᱚᱞᱚᱢ ᱛᱟᱦᱮᱸᱱᱟ ᱚᱰᱮᱸ ᱜᱮ ᱧᱩᱛᱩᱢ ᱚᱞ ᱠᱟᱛᱮᱫ ᱟᱨ ᱵᱚᱞᱚᱱ ᱨᱮᱱᱟᱜ ᱥᱚᱢᱚᱭ ᱚᱞ ᱠᱟᱛᱮᱫ ᱯᱚᱛᱚᱵ ᱢᱩᱨᱟᱹᱭ ᱛᱮ ᱵᱚᱞᱚᱱ ᱦᱩᱭᱩᱜᱼᱟ ᱡᱟᱦᱟᱸ ᱨᱮᱫᱚ ᱟᱭᱢᱟ ᱯᱚᱛᱚᱵ ᱜᱮ ᱢᱮᱱᱟᱜᱼᱟ ᱚᱰᱮᱸ ᱚᱱᱟ ᱱᱤᱡᱮ ᱞᱟᱹᱠᱛᱤᱭᱟᱱ ᱯᱚᱛᱚᱵᱽ ᱠᱚ ᱯᱟᱲᱦᱟᱣ ᱠᱟᱛᱮᱫ ᱡᱟᱦᱟᱸ ᱯᱚᱛᱚᱵ ᱯᱟᱲᱦᱟᱣ ᱠᱟᱛᱮᱫ ᱚᱰᱮᱸ ᱵᱟᱝ ᱢᱩᱪᱟᱹᱫ ᱛᱚᱜᱼᱟ ᱚᱱᱟ ᱚᱲᱟᱜ ᱟᱹᱜᱩ ᱞᱟᱹᱜᱤᱫ ᱚᱰᱮᱸ ᱩᱱᱤ ᱢᱚᱦᱟᱥᱚᱭ ᱢᱮᱛᱟᱭ ᱦᱩᱭᱩᱜᱼᱟ ᱡᱮ ᱱᱚᱶᱟ ᱯᱚᱛᱚᱵ ᱫᱚ ᱚᱲᱟᱜ ᱤᱧ ᱤᱫᱤᱭᱟ ᱜᱮᱞᱫᱤᱱ ᱞᱟᱹᱜᱤᱫ ᱚᱰᱮᱸ ᱟᱨᱦᱚᱸ ᱧᱩᱛᱩᱢ ᱥᱳᱭ ᱠᱟᱛᱮᱫ ᱚᱱᱟ ᱜᱮᱞ ᱫᱤᱱ ᱵᱷᱤᱛᱨᱤᱛᱮ ᱚᱰᱮᱸ ᱤᱫᱤ ᱠᱟᱜ ᱦᱩᱭᱩᱜᱼᱟ ᱚᱱᱟ ᱯᱩᱛᱷᱤ ᱵᱟᱝ ᱤᱫᱤ ᱨᱩᱣᱟᱹᱲ ᱞᱮᱠᱷᱟᱱ ᱟᱫᱚ ᱵᱟᱝᱠᱚ ᱮᱢᱚᱜᱼᱟ ᱯᱟᱲᱦᱟᱣ ᱞᱟᱹᱜᱤᱫ ᱦᱚᱸ ᱛᱟᱨᱯᱚᱨ ᱡᱚᱠᱷᱚᱱ ᱯᱚᱛᱚᱵ ᱢᱩᱨᱟᱹᱭ ᱠᱷᱚᱱ ᱩᱰᱩᱠ ᱥᱚᱢᱚᱭ ᱩᱱ ᱡᱚᱦᱚᱜ ᱦᱚᱸ ᱧᱩᱛᱩᱢ ᱟᱨ ᱩᱰᱩᱝ ᱥᱚᱢᱚᱭ ᱚᱞ ᱦᱚᱴᱚ ᱠᱟᱜ ᱦᱩᱭᱩᱜᱼᱟ ᱱᱮᱜᱼᱮ ᱱᱤᱝᱠᱟᱹ ᱚᱰᱮᱸ ᱯᱚᱛᱚᱵ ᱢᱩᱨᱟᱹᱭ ᱵᱚᱞᱚᱱ ᱟᱨ ᱩᱰᱩᱠ ᱨᱮᱱᱟᱜ ᱱᱤᱭᱚᱢ ᱟᱨ ᱤᱧᱟᱹᱜ ᱠᱩᱠᱢᱩ ᱨᱮᱭᱟᱜ ᱯᱚᱛᱚᱵ ᱢᱩᱨᱟᱹᱭ ᱤᱫᱤ ᱠᱟᱛᱮᱫ ᱱᱚᱣᱟᱜᱤᱧ ᱢᱮᱱᱟ ᱡᱮ ᱯᱚᱛᱚᱵ ᱢᱩᱨᱟᱹᱭ ᱨᱮᱫᱚ ᱥᱚᱢᱟᱡᱽ ᱤᱫᱤ ᱠᱟᱛᱮᱫ ᱥᱮ ᱥᱮᱨᱮᱧ ᱞᱟᱭᱼᱞᱟᱠᱪᱟᱨ ᱞᱮᱠᱟᱱᱟᱜ ᱯᱚᱛᱚᱵ ᱦᱚᱸ ᱛᱟᱦᱮᱸ ᱫᱚᱨᱠᱟᱨ ᱪᱮᱫᱟᱜ ᱥᱮ ᱚᱱᱟ ᱠᱚ ᱯᱟᱲᱦᱟᱣ ᱠᱟᱛᱮᱫ ᱟᱞᱮ ᱯᱟᱹᱴᱷᱩᱣᱟᱹ ᱠᱚ ᱟᱨᱦᱚᱸᱞᱮ ᱞᱟᱦᱟ ᱤᱫᱤ ᱫᱟᱲᱮᱭᱟᱜᱼᱟ ᱥᱮ ᱥᱚᱢᱟᱡ ᱥᱮᱨᱮᱧ ᱞᱟᱭᱼᱞᱟᱠᱪᱟᱨ ᱦᱚᱸᱞᱮ ᱥᱮᱸᱬᱟ ᱫᱟᱲᱮᱭᱟᱜᱼᱟ